ᱦᱮᱸ ᱤᱧ ᱤᱧᱨᱮᱱ ᱵᱚᱭᱦᱟ ᱢᱮᱱᱟᱜ ᱠᱚᱣᱟ ᱢᱤᱫ ᱴᱮᱱ ᱫᱚ ᱤᱧ ᱫᱤᱫᱤ ᱢᱮᱱᱟᱭᱟ ᱟᱨ ᱵᱚᱠᱚᱧ ᱵᱚᱭᱦᱟ ᱢᱤᱫ ᱴᱮᱱ ᱢᱮᱱᱟᱭᱟ ᱟᱞᱮᱫᱚ ᱯᱮ ᱵᱚᱭᱦᱟᱜ ᱟᱞᱮ ᱟᱞᱮ ᱫᱚ ᱫᱤᱫᱤᱞᱮ ᱡᱟᱶᱟᱭ ᱟᱠᱟᱫᱤ ᱨᱮᱦᱚᱸ ᱱᱤᱛᱚᱜ ᱨᱮᱦᱚᱸ ᱟᱞᱮᱫᱚ ᱟᱹᱰᱤ ᱢᱤᱞᱜᱮᱞᱮ ᱛᱟᱦᱮᱱᱟ ᱢᱤᱞᱮ ᱢᱤᱥᱮ ᱜᱮᱞᱮ ᱛᱟᱦᱮᱱᱟ ᱵᱟᱞᱮ ᱡᱷᱚᱜᱽᱲᱟᱜᱼᱟ ᱢᱟᱱᱮ ᱠᱷᱟᱹᱯᱟᱹᱨᱤᱜᱼᱟ ᱥᱟᱱᱟᱢᱟᱜ ᱡᱟᱦᱟᱱᱟᱜ ᱡᱟᱦᱟᱸ ᱨᱮᱜᱮ ᱟᱞᱮᱫᱚ ᱢᱤᱞᱮ ᱢᱤᱥᱮᱞᱮ ᱠᱚᱨᱟᱣᱟ ᱱᱤᱭᱟᱹᱜᱮ ᱟᱞᱮᱭᱟᱜ ᱵᱚᱭᱦᱟᱣᱟᱜ ᱱᱚᱶᱟ ᱥᱟᱹᱜᱟᱹᱭ ᱫᱚᱞᱮ ᱟᱞᱮ ᱵᱚᱭᱦᱟ ᱥᱟᱹᱜᱟᱹᱭ ᱫᱚᱞᱮ ᱫᱚᱦᱚ ᱟᱹᱜᱩ ᱟᱠᱟᱫᱟ